ᱤᱧᱟᱹᱜ ᱠᱩᱥᱤᱭᱟᱜ ᱡᱚᱢᱟᱜ ᱫᱚ ᱯᱟᱹᱱᱤ ᱯᱩᱨᱤ ᱠᱟᱱᱟ ᱟᱨ ᱱᱚᱣᱟ ᱫᱚ ᱟᱹᱰᱤ ᱡᱳᱨᱤᱧ ᱠᱩᱥᱤᱭᱟᱜᱼᱟ ᱟᱨ ᱱᱚᱣᱟᱜᱮ ᱡᱟᱹᱥᱛᱤ ᱠᱟᱛᱮ ᱤᱧ ᱡᱚᱢᱟ ᱡᱟᱦᱟᱸ ᱛᱤᱥ ᱜᱮ ᱤᱧ ᱥᱠᱩᱞ ᱚᱠᱛᱚ ᱠᱷᱚᱱ ᱦᱚᱸ ᱥᱠᱩᱞ ᱪᱟᱞᱟᱜ ᱥᱚᱢᱚᱭ ᱱᱚᱣᱟ ᱜᱮᱞᱮ ᱡᱚᱢᱮᱫ ᱛᱟᱦᱮᱸᱫ ᱥᱠᱩᱞ ᱯᱚᱨᱮ ᱠᱚᱞᱮᱡᱽ ᱠᱚᱞᱮᱡᱽ ᱠᱚᱨᱮ ᱦᱚᱸ ᱟᱞᱮ ᱡᱚᱵ ᱜᱮ ᱜᱟᱛᱮ ᱥᱟᱶ ᱞᱮ ᱧᱟᱯᱟᱢᱟ ᱡᱚᱴᱟᱜ ᱟᱞᱮ ᱩᱱ ᱠᱷᱟᱱ ᱫᱚ ᱯᱟᱹᱱᱤ ᱯᱩᱨᱤ ᱜᱮᱞᱮ ᱡᱚᱢᱟ ᱚᱱᱟ ᱡᱚᱢ ᱨᱮ ᱡᱟ ᱢᱚᱡᱟ ᱢᱮᱱᱟᱜᱼᱟ ᱡᱮᱭᱥᱮ ᱠᱤ ᱚᱱᱟ ᱴᱷᱮᱞᱟ ᱞᱟᱛᱟᱨ ᱨᱮ ᱟᱹᱰᱤ ᱦᱚᱲ ᱢᱤᱫ ᱫᱷᱟᱣ ᱜᱨᱩᱯ ᱛᱮᱢ ᱡᱚᱢᱟ ᱜᱟᱛᱮ ᱟᱨ ᱟᱹᱰᱤ ᱢᱟᱱᱮ ᱦᱚᱨᱚ ᱵᱚᱨᱚ ᱟᱹᱰᱤ ᱥᱟᱶ ᱚᱞᱫᱤ ᱡᱚᱞᱫᱤ ᱩᱱᱤ ᱮᱢᱚᱜ ᱟᱭ ᱚᱱᱟ ᱡᱚᱢ ᱨᱮ ᱡᱟ ᱤᱱᱴᱟᱨᱮᱥᱴ ᱵᱩᱡᱷᱟᱹᱜᱼᱟ ᱟᱹᱰᱤ ᱥᱤᱵᱤᱞᱤᱧ ᱟᱹᱭᱠᱟᱹᱣᱟ ᱚᱱᱟ ᱞᱟᱹᱜᱤᱫ ᱤᱧᱫᱚ ᱮᱴᱟᱜᱟᱜ ᱡᱚᱢ ᱠᱚᱫᱚ ᱢᱟᱱᱮ ᱵᱟᱹᱧ ᱞᱚᱵᱷᱚᱜᱼᱟ ᱯᱟᱹᱱᱤ ᱯᱩᱨᱤ ᱢᱮᱱᱠᱷᱟᱱ ᱫᱚ ᱚᱱᱮ ᱟᱹᱰᱤ ᱡᱳᱨ ᱜᱤᱧ ᱮᱠᱥᱟᱭᱴᱮᱰᱚᱜᱼᱟ ᱚᱱᱟ ᱡᱚᱢ ᱞᱟᱹᱜᱤᱫ ᱛᱮ ᱚᱱᱟ ᱞᱟᱹᱜᱤᱫ ᱤᱧ ᱫᱚᱢᱮᱧ ᱠᱩᱥᱤᱭᱟᱜᱼᱟ ᱪᱮᱫᱟᱜ ᱥᱮ ᱯᱟᱹᱱᱤ ᱯᱩᱨᱤ ᱡᱚᱢᱨᱮ ᱚᱱᱟ ᱡᱟᱦᱟᱸ ᱢᱚᱡᱟ ᱢᱮᱱᱟᱜᱼᱟ ᱚᱱᱟ ᱮᱴᱟᱜᱟᱜ ᱡᱚᱢᱼᱧᱩ ᱨᱮ ᱩᱱᱟᱹᱜ ᱢᱚᱡᱟ ᱤᱧ ᱵᱟᱹᱧ ᱵᱩᱡᱷᱟᱹᱣᱟ ᱚᱱᱟ ᱞᱟᱹᱜᱤᱫ ᱤᱧᱫᱚ ᱱᱚᱣᱟᱜᱮ ᱫᱚᱢᱮᱧ ᱠᱩᱥᱤᱭᱟᱜᱼᱟ ᱟᱨ ᱯᱟᱹᱱᱤ ᱯᱩᱨᱤᱧ ᱡᱚᱢ ᱞᱮᱠᱷᱟᱱ ᱟᱹᱰᱤ ᱥᱟᱹᱱᱛᱤᱧ ᱵᱩᱡᱷᱟᱹᱣᱟ ᱚᱱᱟ ᱦᱚᱛᱮᱡ ᱛᱮ ᱤᱧᱟᱹᱜ ᱠᱩᱥᱤᱭᱟᱜ ᱡᱚᱢᱟᱜ ᱫᱚ ᱯᱟᱹᱱᱤ ᱯᱩᱨᱤ ᱜᱮ ᱠᱟᱱᱟ